ᱤᱧ ᱫᱚ ᱵᱟᱥᱚᱱᱛᱤ ᱥᱟᱦᱮᱵᱰᱤ ᱟᱹᱛᱩ ᱠᱷᱚᱱᱤᱧ ᱞᱟᱹᱭ ᱮᱫᱟ ᱟᱢᱫᱚ ᱠᱮᱯ ᱮᱡᱮᱱᱥᱤ ᱚᱻ ᱦᱮᱸᱛᱚ ᱚᱱᱞᱟᱭᱤᱱᱛᱮ ᱟᱯᱮᱭᱟᱜ ᱠᱮᱯᱤᱧ ᱵᱩᱠ ᱞᱮᱫᱟ ᱟᱨ ᱟᱨ ᱯᱮ ᱠᱮᱱᱥᱮᱞ ᱟᱠᱟᱫ ᱛᱤᱧᱟᱹ ᱚᱱᱞᱟᱭᱤᱱᱛᱮ ᱯᱚᱭᱥᱟᱧ ᱮᱢ ᱞᱮᱫᱟ ᱯᱟᱸᱥᱥᱚ ᱴᱟᱠᱟ ᱟᱨ ᱡᱷᱚᱨᱱᱟ ᱵᱟᱢᱱᱤ ᱯᱷᱚᱞᱥ ᱪᱟᱞᱟᱜ ᱞᱟᱹᱜᱤᱫ ᱤᱧᱟᱹᱜ ᱯᱚᱭᱥᱟ ᱨᱩᱣᱟᱹᱲ ᱠᱟᱛᱤᱧ ᱯᱮ ᱟᱨ ᱤᱧ ᱫᱚ ᱱᱚᱣᱟ ᱠᱮᱯᱤᱧ ᱨᱤᱡᱟᱯᱟ ᱟᱨ ᱟᱯᱮᱭᱟᱜ ᱠᱮᱯ ᱫᱚ ᱛᱤᱥ ᱦᱚᱸ ᱵᱟᱹᱧ ᱨᱤᱡᱟᱯᱟ ᱤᱧᱟᱹᱜ ᱯᱚᱭᱥᱟ ᱨᱩᱣᱟᱹᱲ ᱠᱟᱛᱤᱧ ᱯᱮ ᱯᱷᱳᱱ ᱯᱮ ᱛᱮ